ᱟᱞᱮ ᱱᱚᱣᱟ ᱥᱩᱨ ᱥᱩᱯᱩᱨ ᱴᱚᱴᱷᱟ ᱨᱮ ᱟᱭᱢᱟ ᱫᱤᱱ ᱠᱷᱚᱱ ᱜᱤ ᱢᱤᱫᱴᱮᱱ ᱢᱚᱦᱟᱢᱟᱹᱨᱤ ᱧᱮᱞ ᱧᱟᱢ ᱟᱠᱟᱱᱟ ᱚᱱᱟ ᱴᱚᱴᱷᱟ ᱨᱮᱱ ᱦᱚᱲ ᱠᱚᱫᱚ ᱟᱹᱰᱤ ᱫᱩᱨᱵᱤᱫᱟ ᱨᱮᱠᱚ ᱯᱟᱲᱟᱣ ᱟᱠᱟᱱᱟ ᱟᱫᱚ ᱚᱱᱟ ᱴᱚᱴᱷᱟ ᱠᱚ ᱤᱧ ᱟᱪᱩᱨᱵᱟᱲᱟ ᱠᱟᱛᱮᱧ ᱧᱮᱞ ᱵᱟᱲᱟ ᱠᱮᱫᱟ ᱡᱮ ᱩᱱᱠᱩ ᱡᱟᱦᱟᱱᱟᱜ ᱦᱮᱞᱯ ᱨᱮᱱᱟᱜ ᱵᱟ ᱥᱟᱦᱟᱥᱳ ᱨᱮᱱᱟᱜ ᱫᱚᱨᱠᱟᱨ ᱯᱟᱲᱟᱣ ᱟᱠᱚᱠᱟᱱᱟ ᱟᱫᱚ ᱤᱧ ᱤᱧ ᱟᱫᱚ ᱩᱱᱠᱩᱧ ᱢᱮᱛᱟᱠᱚ ᱠᱟᱱᱟ ᱡᱮ ᱳᱭᱟᱨᱮᱥ ᱫᱟᱜ ᱠᱚ ᱧᱩ ᱮᱭ ᱠᱚᱫᱤᱱ ᱡᱮᱱᱚ ᱟᱠᱟ ᱠᱚᱨᱮᱫ ᱵᱟᱨᱦᱮᱸ ᱥᱮᱪ ᱡᱮᱱᱚ ᱵᱟ ᱠᱩ ᱩᱰᱩᱠᱚᱜ ᱞᱚᱞᱚ ᱫᱟᱜ ᱠᱚ ᱧᱩᱭ ᱟᱨ ᱥᱟᱯᱷᱟ ᱥᱟᱹᱯᱷᱤ ᱡᱮᱱᱚᱠᱩ ᱛᱟᱦᱮᱱ ᱢᱟᱱᱮ ᱛᱤᱱᱟᱜ ᱫᱤᱱ ᱱᱚᱜᱱᱤᱭᱟᱹ ᱢᱚᱦᱟᱢᱟᱹᱨᱤ ᱞᱮᱠᱟᱱᱟᱜ ᱨᱳᱜᱽ ᱵᱟᱝ ᱪᱟᱵᱟᱜ ᱠᱟᱱ ᱩᱱᱟᱹᱜ ᱫᱤᱱ ᱩᱱᱠᱩ ᱦᱚᱲ ᱠᱩᱧ ᱢᱮᱛᱟ ᱠᱚ ᱠᱟᱱᱟ ᱞᱚᱞᱚ ᱫᱟᱜ ᱧᱩ ᱟᱨ ᱳᱭᱟᱨᱮᱥ ᱫᱟᱜ ᱠᱚ ᱧᱩ ᱥᱟᱯᱟ ᱥᱟᱹᱯᱷᱤ ᱠᱚ ᱛᱟᱦᱮᱱ ᱟᱨ ᱟᱨ ᱱᱚᱣᱟ ᱫᱩᱨᱵᱤᱫᱟ ᱠᱷᱚᱱ ᱵᱟᱧᱪᱟᱣ ᱞᱟᱹᱜᱤᱫ ᱥᱚᱨᱠᱟᱨ ᱴᱷᱮᱱ ᱢᱤᱫᱴᱮᱱ ᱱᱮᱦᱚᱨᱤᱧ ᱫᱚᱦᱚᱭᱮᱫ ᱠᱟᱱ ᱛᱟᱵᱚᱱᱟ ᱡᱮ ᱟᱵᱩᱴᱷᱮᱱ ᱱᱚᱰᱮ ᱠᱮᱢᱯ ᱞᱮᱠᱟ ᱠᱚ ᱵᱟᱹᱭᱥᱟᱹᱣ ᱠᱮᱢᱯ ᱵᱟᱹᱭᱥᱟᱹᱣ ᱠᱟᱛᱮ ᱚᱸᱰᱮ ᱨᱩᱜᱤ ᱦᱚᱲ ᱠᱚ ᱡᱮᱱᱚ ᱠᱚ ᱪᱤᱠᱤᱥᱟ ᱠᱩ ᱟᱨ ᱡᱮᱱᱚ ᱛᱟᱲᱟᱛᱟᱹᱲᱤ ᱟᱹᱵᱩ ᱱᱚᱰᱮᱱ ᱠᱩᱪ ᱦᱚᱲ ᱡᱮᱱᱚ ᱠᱚ ᱛᱟᱲᱟ ᱛᱟᱹᱲᱤ ᱠᱚ ᱵᱤᱥᱩᱜ ᱟᱨ ᱰᱟᱠᱛᱟᱨ ᱠᱚᱦᱚᱸ ᱡᱮᱱᱚ ᱟᱹᱰᱤ ᱞᱚᱜᱚᱱ ᱛᱤᱠᱩ ᱠᱩᱞᱠᱩ ᱱᱚᱣᱟ ᱜᱮ ᱤᱧ ᱥᱚᱨᱠᱟᱨ ᱴᱷᱮᱱᱤᱧ ᱱᱮᱦᱚᱨᱤᱧ ᱫᱚᱦᱚᱭᱮᱫᱟ